ᱤᱧᱫᱚ ᱠᱳᱞᱠᱟᱛᱟ ᱫᱟᱬᱟᱱᱤᱧ ᱪᱟᱞᱟᱣ ᱞᱮᱱᱟ ᱠᱳᱞᱠᱟᱛᱟ ᱦᱟᱣᱲᱟ ᱚᱱᱠᱟᱛᱮ ᱜᱚᱴᱟᱧ ᱫᱟᱬᱟ ᱟᱹᱪᱩᱨ ᱠᱮᱫᱟ ᱦᱟᱣᱲᱟ ᱵᱨᱤᱡᱽ ᱦᱚᱸ ᱟᱹᱰᱤ ᱯᱨᱚᱥᱤᱫᱷ ᱡᱟᱭᱜᱟ ᱠᱟᱱᱟ ᱧᱮᱞ ᱡᱚᱝ ᱞᱮᱠᱟᱱ ᱡᱟᱭᱜᱟ ᱠᱟᱱᱟ ᱪᱮᱫᱟᱜ ᱥᱮ ᱚᱱᱟᱫᱚ ᱵᱤᱱᱟᱹ ᱠᱷᱩᱱᱴᱤᱛᱮ ᱜᱮ ᱚᱱᱟ ᱥᱟᱸᱠᱳ ᱫᱚ ᱴᱟᱨᱦᱟᱣ ᱟᱠᱟᱱᱟ ᱟᱨ ᱚᱱᱟ ᱥᱟᱸᱠᱳ ᱨᱮᱫᱚ ᱮᱠᱮᱱ ᱡᱷᱤᱱ ᱛᱮᱜᱮ ᱠᱚ ᱴᱟᱨᱦᱟᱣ ᱟᱠᱟᱫᱟ ᱚᱱᱟ ᱡᱷᱤᱱ ᱨᱮᱫᱚ ᱪᱮᱫ ᱠᱷᱩᱱᱴᱤ ᱦᱚᱸ ᱵᱟᱹᱱᱩᱜ ᱟᱱᱟᱜ ᱚᱱᱟ ᱫᱚ ᱜᱟᱰᱟ ᱠᱟᱱᱟ ᱚᱱᱟ ᱜᱟᱰᱟ ᱦᱟᱱᱟᱥᱟ ᱫᱚ ᱠᱳᱞᱠᱟᱛᱟ ᱠᱟᱱᱟ ᱠᱳᱞᱠᱟᱛᱟ ᱨᱮᱫᱚ ᱟᱹᱰᱤ ᱢᱚᱡᱽ ᱜᱮ ᱟᱹᱭᱠᱟᱹᱜᱼᱟ ᱪᱮᱫᱟᱜ ᱥᱮ ᱚᱸᱰᱮ ᱫᱚ ᱟᱭᱢᱟ ᱞᱮᱠᱟᱱ ᱪᱤᱲᱤᱭᱟᱠᱷᱟᱱᱟ ᱢᱮᱱᱟᱜᱼᱟ ᱠᱳᱞᱠᱟᱛᱟ ᱨᱮ ᱥᱮ ᱱᱟᱢᱰᱟᱠ ᱡᱟᱭᱜᱟ ᱠᱚ ᱢᱮᱛᱟᱜᱼᱟ ᱚᱱᱟ ᱤᱭᱟᱹᱛᱮ ᱤᱧᱦᱚᱸ ᱚᱸᱰᱮᱫᱚ ᱫᱟᱬᱟᱱ ᱫᱚ ᱟᱹᱰᱤ ᱠᱟᱡᱟᱠ ᱤᱧ ᱠᱩᱥᱤᱭᱟᱜᱼᱟ ᱫᱟᱬᱟᱱ ᱪᱟᱞᱟᱜ ᱫᱚ ᱟᱨ ᱮᱢᱟᱱ ᱛᱮᱭᱟᱜ ᱧᱮᱞ ᱡᱚᱝ ᱞᱮᱠᱟᱱ ᱡᱟᱭᱜᱟ ᱠᱟᱱᱟ ᱚᱱᱟ ᱫᱚ ᱚᱱᱠᱟ ᱟᱹᱰᱤ ᱫᱤᱥᱚᱢ ᱫᱤᱥᱚᱢ ᱨᱮᱱ ᱦᱚᱲ ᱧᱮᱧᱮᱞ ᱠᱚ ᱦᱤᱡᱩᱜᱼᱟ ᱚᱸᱰᱮ ᱦᱚᱸ ᱚᱱᱟ ᱤᱭᱟᱹᱛᱮ ᱯᱨᱚᱛᱮᱠ ᱫᱷᱟᱣ ᱜᱮ ᱤᱧᱫᱚ ᱚᱸᱰᱮ ᱧᱮᱧᱮᱞ ᱤᱧ ᱪᱟᱞᱟᱜᱼᱟ ᱪᱮᱫᱟᱜ ᱥᱮ ᱚᱸᱰᱮ ᱠᱟᱡᱟᱠ ᱦᱚᱲ ᱠᱚ ᱦᱤᱡᱩᱜᱼᱟ ᱚᱱᱟ ᱤᱭᱟᱹᱛᱮ ᱟᱞᱮ ᱠᱚᱦᱚᱸ ᱱᱚᱣᱟ ᱡᱷᱟᱲᱠᱷᱚᱸᱰ ᱫᱤᱥᱚᱢ ᱨᱮᱱ ᱦᱚᱲ ᱫᱚᱞᱮ ᱪᱟᱞᱟᱜᱼᱟ ᱟᱨ ᱥᱮ ᱚᱱᱠᱟ ᱞᱮᱠᱟᱱ ᱡᱟᱭᱜᱟ ᱟᱨᱦᱚᱸ ᱨᱟᱸᱪᱤ ᱨᱟᱸᱪᱤ ᱦᱚᱸ ᱚᱱᱟ ᱠᱚ ᱠᱷᱤᱞᱟᱲᱤ ᱠᱚ ᱢᱮᱱᱟᱜ ᱠᱚ ᱚᱱᱟ ᱠᱚ ᱠᱚ ᱡᱚᱛᱚ ᱧᱮᱞ ᱟᱠᱟᱱᱟ